ᱤᱧᱟᱹᱜ ᱠᱩᱥᱤᱭᱟᱜ ᱢᱤᱫᱴᱮᱱ ᱥᱤᱱᱮᱢᱟ ᱫᱚ ᱦᱩᱭᱩᱜ ᱠᱟᱱᱟ ᱵᱳᱰᱟᱨ ᱥᱤᱱᱮᱢᱟ ᱵᱳᱰᱟᱨ ᱥᱤᱱᱮᱢᱟ ᱫᱚ ᱫᱤᱥᱚᱢ ᱱᱤᱭᱮ ᱥᱤᱱᱮᱢᱟ ᱠᱟᱱᱟ ᱚᱱᱟ ᱠᱷᱟᱹᱛᱤᱨ ᱛᱮ ᱵᱚᱰᱟᱨ ᱥᱤᱱᱮᱢᱟ ᱫᱚᱧ ᱠᱩᱥᱤᱭᱟᱜᱼᱟ ᱟᱨ ᱵᱚᱰᱟᱨ ᱥᱤᱱᱮᱢᱟ ᱨᱮᱱ ᱯᱨᱚᱛᱤᱴᱤ ᱦᱤᱨᱳᱣᱟᱜ ᱚᱵᱷᱤᱱᱚᱭᱤᱧ ᱠᱩᱥᱤᱭᱟᱜᱼᱟ ᱟᱨ ᱵᱚᱰᱟᱨ ᱥᱤᱱᱮᱢᱟ ᱨᱮᱱᱟᱜ ᱥᱮᱨᱮᱧ ᱠᱚᱦᱚᱸ ᱫᱚᱢᱮ ᱵᱷᱟᱹᱜᱤ ᱵᱷᱟᱹᱜᱤᱧ ᱟᱸᱡᱚᱢ ᱛᱟᱦᱮᱱ ᱜᱮ ᱢᱟᱡᱷᱮ ᱢᱟᱡᱷᱮ ᱟᱨ ᱵᱚᱰᱟᱨ ᱥᱤᱱᱮᱢᱟ ᱡᱚᱛᱚ ᱵᱟᱨ ᱠᱚ ᱮᱢᱟ ᱛᱚᱛᱚᱵᱟᱨ ᱜᱤᱧ ᱧᱮᱞ ᱜᱮᱭᱟ ᱵᱚᱰᱟᱨ ᱥᱤᱱᱮᱢᱟ ᱯᱨᱚᱛᱛᱮᱠᱵᱟᱨ ᱜᱤᱧ ᱧᱮᱞ ᱜᱮᱭᱟ ᱫᱚᱢᱮᱧ ᱠᱩᱥᱤᱭᱟᱜᱼᱟ ᱟᱨ ᱛᱟᱪᱷᱟᱲᱟ ᱤᱧᱟᱹᱜ ᱱᱚᱣᱟ ᱠᱚ ᱵᱟᱫ ᱠᱟᱛᱮᱫ ᱤᱧᱟᱹᱜ ᱠᱩᱥᱤᱭᱟᱜ ᱫᱚ ᱦᱩᱭᱩᱜ ᱠᱟᱱ ᱛᱤᱧᱟᱹ ᱫᱚᱝ ᱮᱱᱮᱡ ᱞᱟᱜᱽᱲᱮ ᱮᱱᱮᱡ ᱵᱟᱦᱟ ᱥᱚᱦᱚᱨᱟᱭ ᱵᱟᱦᱟ ᱥᱚᱦᱚᱨᱟᱭ ᱮᱱᱮᱡ ᱦᱚᱸ ᱵᱟᱯᱞᱟ ᱠᱚᱨᱮ ᱦᱚᱸ ᱵᱟᱯᱞᱟ ᱚᱲᱟᱜ ᱪᱟᱞᱟᱜ ᱦᱚᱸᱧ ᱠᱩᱥᱤᱭᱟᱜᱼᱟ ᱫᱟᱬᱟᱱ ᱪᱟᱞᱟᱜ ᱦᱚᱸᱧ ᱠᱩᱥᱤᱭᱟᱜᱼᱟ ᱟᱨ ᱴᱩᱨ ᱠᱤᱢᱵᱟ ᱯᱤᱠᱱᱤᱠ ᱪᱟᱞᱟᱜ ᱦᱚᱸᱧ ᱠᱩᱥᱤᱭᱟᱜᱼᱟ